ᱟᱞᱮ ᱡᱷᱟᱲᱠᱷᱚᱸᱰ ᱨᱮᱫᱚ ᱵᱟᱦᱟ ᱯᱚᱨᱚᱵᱽ ᱥᱚᱦᱚᱨᱟᱭ ᱯᱚᱨᱚᱵᱽ ᱢᱟᱜᱼᱢᱚᱬᱮ ᱤᱱᱟᱹ ᱠᱚᱜᱮ ᱦᱩᱭᱩᱜᱼᱟ ᱥᱚᱦᱚᱨᱟᱭ ᱯᱚᱨᱚᱵᱽ ᱫᱚ ᱯᱮᱲᱟ ᱠᱚᱞᱮ ᱱᱮᱶᱛᱟ ᱠᱚᱣᱟ ᱵᱚᱭᱦᱟ ᱢᱤᱥᱨᱟ ᱠᱚᱞᱮ ᱱᱮᱶᱛᱟ ᱠᱚᱣᱟ ᱯᱮᱲᱟ ᱞᱟᱹᱞᱟᱹᱭ ᱞᱮ ᱪᱟᱞᱟᱜᱼᱟ ᱱᱮᱶᱛᱟ ᱠᱚᱣᱟ ᱞᱟᱹᱭ ᱦᱚᱴᱚ ᱠᱚᱣᱟᱞᱮ ᱟᱨ ᱞᱮ ᱥᱚᱦᱚᱨᱟᱭᱚᱜᱼᱟ ᱥᱚᱦᱚᱨᱟᱭ ᱠᱚ ᱱᱮᱸᱰᱟᱭᱟ ᱡᱚᱠᱷᱚᱱ ᱜᱮ ᱯᱮᱲᱟᱞᱮ ᱞᱟᱹᱭᱟᱠᱚᱣᱟ ᱟᱨ ᱢᱤᱫ ᱦᱟᱯᱛᱟᱞᱮ ᱥᱚᱦᱚᱨᱟᱭᱚᱜᱼᱟ ᱟᱫᱚ ᱢᱤᱫ ᱦᱟᱯᱛᱟᱞᱮ ᱥᱚᱦᱚᱨᱟᱭᱚᱜᱼᱟ ᱩᱢ ᱩᱢ ᱵᱚᱸᱜᱟ ᱠᱷᱩᱱᱴᱟᱹᱣ ᱡᱟᱞᱮ ᱦᱟᱹᱠᱩ ᱠᱟᱴᱠᱚᱢ ᱟᱨ ᱢᱩᱪᱟᱹᱫ ᱨᱮᱫᱚ ᱵᱮᱡᱷᱟ ᱟᱫᱚ ᱩᱢ ᱦᱤᱞᱳᱜ ᱫᱚᱞᱮ ᱩᱢ ᱥᱟᱯᱷᱟᱜᱼᱟ ᱠᱷᱩᱱᱴᱟᱹᱣ ᱫᱟᱠᱟᱭ ᱦᱤᱞᱳᱜ ᱫᱚᱞᱮ ᱵᱚᱸᱜᱟᱜᱼᱟ ᱠᱷᱩᱱᱴᱟᱹᱣ ᱦᱤᱞᱳᱜ ᱫᱚ ᱰᱟᱝᱨᱟᱞᱮ ᱠᱷᱩᱱᱴᱟᱹᱣ ᱠᱚᱣᱟ ᱟᱨ ᱦᱟᱹᱠᱩ ᱠᱟᱴᱠᱚᱢ ᱦᱤᱞᱳᱜ ᱫᱚ ᱮᱱ ᱦᱤᱞᱳᱜ ᱫᱚ ᱦᱟᱹᱠᱩ ᱠᱚᱞᱮ ᱜᱚᱡ ᱵᱟᱲᱟ ᱠᱚᱣᱟ ᱟᱨ ᱵᱮᱡᱷᱟ ᱦᱤᱞᱳᱜ ᱫᱚ ᱯᱮᱲᱟ ᱠᱚᱠᱚ ᱦᱤᱡᱩᱜᱼᱟ ᱯᱮᱲᱟ ᱠᱚᱠᱚ ᱦᱤᱡᱩᱜ ᱛᱟᱞᱮᱭᱟ ᱡᱚᱢ ᱧᱩ ᱠᱚᱞᱮ ᱥᱟᱯᱲᱟᱣ ᱠᱟᱜᱼᱟ ᱟᱨ ᱠᱩᱞᱦᱤ ᱠᱚᱨᱮ ᱮᱱᱮᱡ ᱟᱞᱮ ᱮᱱᱮᱡ ᱟᱠᱚ ᱥᱮᱨᱮᱧ ᱟᱠᱚ ᱡᱚᱢ ᱟᱠᱚ ᱧᱩᱭᱟ ᱠᱚ ᱢᱚᱡᱽ ᱜᱮᱠᱚ ᱛᱟᱦᱮᱱᱟ ᱟᱨ ᱡᱚᱢᱼᱧᱩ ᱵᱟᱲᱟ ᱠᱟᱛᱮᱫ ᱫᱚ ᱤᱱᱟᱹᱜ ᱛᱮᱜᱮ ᱥᱚᱨᱦᱟᱭ ᱯᱚᱨᱚᱵᱽᱦᱚᱸ ᱢᱩᱪᱟᱹᱫᱚᱜᱼᱟ ᱟᱨ ᱛᱟᱭᱚᱢ ᱛᱮᱫᱚᱚ ᱟᱯᱟᱱ ᱟᱹᱯᱤᱱ ᱚᱲᱟᱜ ᱠᱚ ᱨᱩᱣᱟᱹᱲᱟ ᱟᱨ ᱵᱟᱦᱟ ᱯᱚᱨᱚᱵᱽ ᱫᱚ ᱵᱟᱦᱟ ᱫᱚ ᱮᱦᱚᱵ ᱦᱤᱞᱳᱜ ᱫᱚ ᱡᱟᱦᱮᱨ ᱛᱟᱷᱟᱱ ᱡᱟᱦᱮᱨ ᱛᱷᱟᱱ ᱢᱟᱺᱡᱷᱤ ᱛᱷᱟᱱ ᱠᱚ ᱫᱟᱵᱟ ᱫᱟᱵᱟ ᱟᱨ ᱤᱱᱟᱹ ᱠᱟᱛᱮᱫ ᱫᱚᱥᱟᱨ ᱦᱤᱞᱳᱜ ᱦᱟᱺᱰᱤ ᱠᱚ ᱪᱚᱰᱚᱨᱟ ᱟᱨ ᱢᱚᱬᱮ ᱠᱚ ᱢᱚᱬᱮ ᱦᱚᱲ ᱠᱚ ᱪᱟᱞᱟᱜᱼᱟ ᱟᱨ ᱟᱹᱛᱩᱨᱮᱱ ᱥᱟᱱᱟᱢ ᱦᱚᱲ ᱠᱚᱜᱮ ᱠᱚ ᱪᱟᱞᱟᱜᱼᱟ ᱟᱨ ᱚᱸᱰᱮ ᱠᱚ ᱦᱟᱺᱰᱤ ᱠᱚ ᱪᱚᱰᱚᱨᱟ ᱵᱟᱦᱟ ᱠᱚᱠᱚ ᱥᱤᱫᱟ ᱟᱨ ᱚᱱᱟ ᱦᱟᱴᱟᱜ ᱨᱮ ᱱᱟᱭᱠᱮ ᱦᱟᱲᱟᱢᱮ ᱦᱮᱨᱢᱮᱫᱟ ᱟᱨ ᱢᱤᱫᱴᱮᱡ ᱰᱟᱺᱜᱩᱣᱟᱹ ᱠᱚᱲᱟ ᱜᱤᱫᱽᱨᱟᱹ ᱥᱟᱹᱜᱩᱱ ᱴᱷᱤᱞᱤ ᱠᱚ ᱦᱮᱨᱢᱮᱫ ᱦᱚᱪᱚᱭᱮᱭᱟ ᱟᱨ ᱦᱮᱨᱢᱮᱫ ᱠᱟᱛᱮᱫ ᱟᱹᱛᱩ ᱟᱹᱛᱩ ᱠᱚ ᱦᱤᱡᱩᱜᱼᱟ ᱟᱹᱛᱩ ᱛᱮᱠᱚ ᱵᱚᱞᱚᱜᱼᱟ ᱨᱩ ᱟᱹᱜᱩᱭᱟᱠᱚ ᱛᱩᱢᱫᱟᱜ ᱴᱟᱢᱟᱠ ᱟᱛᱮᱫ ᱟᱨ ᱚᱲᱟᱜ ᱚᱲᱟᱜ ᱠᱚ ᱡᱚᱜᱽ ᱢᱟᱺᱡᱷᱤ ᱠᱚ ᱢᱟᱺᱡᱷᱤ ᱦᱟᱲᱟᱢ ᱠᱚ ᱱᱟᱭᱠᱮ ᱦᱟᱲᱟᱢ ᱠᱚ ᱚᱲᱟᱜ ᱚᱲᱟᱜ ᱵᱚᱞᱚ ᱠᱟᱛᱮᱫ ᱵᱟᱹᱦᱩ ᱠᱩᱲᱤ ᱠᱚ ᱜᱤᱫᱽᱨᱟᱹ ᱠᱚ ᱜᱚᱜᱚ ᱦᱚᱲ ᱠᱚᱞᱮ ᱡᱟᱸᱜᱟᱞᱮ ᱟᱹᱨᱩᱵᱮᱭᱟ ᱱᱟᱭᱠᱮ ᱦᱟᱲᱟᱢ ᱚᱱᱟ ᱜᱟᱸᱰᱳᱨᱮ

ᱡᱟᱸᱜᱟ ᱟᱹᱨᱩᱵᱽ ᱠᱟᱛᱮᱫ ᱛᱟᱭᱚᱢ ᱛᱮᱫᱚ ᱵᱟᱦᱟᱭ ᱮᱢᱟᱞᱮᱭᱟ ᱵᱟᱦᱟᱞᱮ ᱟᱛᱟᱝᱼᱟ ᱟᱨ ᱵᱟᱦᱟ ᱟᱛᱟᱝ ᱠᱟᱛᱮᱫ ᱫᱚ ᱟᱫᱚ ᱫᱚᱥᱟᱨ ᱦᱤᱞᱳᱜ ᱫᱚ ᱡᱚᱛᱚ ᱦᱚᱲ ᱚᱠᱚᱭ ᱫᱚ ᱦᱤᱞᱤᱭᱟ ᱠᱩᱢᱟᱹᱭᱟ ᱜᱚᱲᱚᱢ ᱦᱟᱲᱟᱢ ᱜᱚᱲᱚᱢ ᱵᱩᱲᱦᱤ ᱡᱚᱛᱚ ᱠᱚᱞᱮ ᱵᱟᱦᱟ ᱛᱮᱞᱮ ᱵᱟᱦᱟ ᱫᱟᱜ ᱛᱮᱞᱮ ᱵᱟᱦᱟᱞᱮ ᱮᱢᱟ ᱠᱚᱣᱟ ᱟᱨ ᱫᱟᱜ ᱞᱮ ᱫᱩᱞ ᱡᱚᱱᱚᱜᱼᱟ ᱟᱨ ᱚᱱᱟ ᱛᱮᱞᱮ ᱠᱩᱥᱤ ᱨᱟᱹᱥᱠᱟᱹ ᱢᱚᱡᱽ ᱜᱮᱞᱮ ᱢᱟᱱᱟᱣᱟ